ᱤᱧᱫᱚ ᱵᱟᱯᱞᱟ ᱚᱲᱟᱜ ᱤᱧ ᱪᱟᱞᱟᱜᱼᱟ ᱢᱟᱱᱮ ᱵᱟᱯᱞᱟ ᱚᱲᱟᱜ ᱪᱟᱞᱟᱣ ᱫᱚ ᱟᱹᱰᱤ ᱡᱳᱨ ᱜᱤᱧ ᱠᱩᱥᱤᱭᱟᱜᱼᱟ ᱵᱟᱯᱞᱟ ᱚᱲᱟᱜ ᱪᱟᱞᱟᱣ ᱠᱟᱛᱮᱫ ᱪᱮᱫᱟᱜ ᱥᱮ ᱟᱭᱢᱟ ᱥᱟᱸᱜᱮ ᱠᱩᱲᱤ ᱠᱚ ᱦᱮᱡ ᱠᱚᱜᱼᱟ ᱠᱩᱲᱤ ᱠᱚ ᱛᱟᱦᱮᱱᱟ ᱮᱱᱮᱡ ᱟᱠᱚ ᱡᱟᱶᱟᱭ ᱵᱟᱹᱦᱩ ᱞᱮ ᱧᱮᱞ ᱠᱚᱣᱟ ᱤᱱᱟᱹ ᱢᱚᱫᱽᱫᱷᱮ ᱨᱮ ᱡᱟᱸᱜᱟ ᱟᱹᱨᱩᱵ ᱦᱮᱱᱟᱜᱼᱟ ᱡᱟᱸᱜᱟ ᱟᱹᱨᱩᱵ ᱠᱚᱞᱮ ᱧᱮᱞᱟ ᱤᱱᱟᱹ ᱯᱚᱨᱮ ᱟᱞᱮ ᱦᱚᱸ ᱛᱩᱢᱫᱟᱜ ᱞᱮ ᱨᱩᱭᱟ ᱠᱩᱲᱤ ᱠᱚᱠᱚ ᱥᱮᱨᱮᱧᱟ ᱚᱱᱟ ᱠᱚᱞᱮ ᱧᱮᱞᱟ ᱤᱱᱟᱹ ᱯᱚᱨᱮ ᱱᱟᱹᱴᱩᱣᱟᱹ ᱫᱚᱱ ᱢᱮᱱᱟᱜᱼᱟ ᱛᱟᱨᱯᱚᱨᱮ ᱡᱚᱛᱚ ᱠᱩᱲᱤ ᱠᱚᱠᱚ ᱮᱱᱮᱡᱚᱜᱼᱟ ᱟᱹᱰᱤ ᱠᱮᱴᱮᱡ ᱤᱱᱟᱹ ᱢᱚᱫᱽᱫᱷᱮ ᱨᱮ ᱟᱞᱮ ᱦᱚᱸ ᱧᱮᱞ ᱨᱮ ᱠᱩᱥᱤᱞᱮ ᱟᱹᱭᱠᱟᱹᱣᱟ ᱥᱮ ᱟᱞᱮ ᱦᱚᱸᱞᱮ ᱮᱱᱮᱡ ᱞᱮ ᱥᱟᱵᱚᱜᱼᱟ ᱟᱞᱮ ᱦᱚᱸ ᱢᱟᱱᱮ ᱟᱹᱰᱤ ᱚᱱᱟ ᱛᱮᱜᱮ ᱢᱟᱱᱮ ᱠᱚᱲᱟ ᱦᱚᱲ ᱟᱫᱚᱢ ᱠᱚᱫᱚ ᱟᱹᱰᱤ ᱨᱟᱹᱥᱠᱟᱹ ᱠᱚ ᱵᱟᱠᱚ ᱟᱹᱭᱠᱟᱹᱣᱟ ᱤᱧᱫᱚ ᱨᱟᱹᱥᱠᱟᱹᱧ ᱟᱹᱭᱠᱟᱣ ᱛᱮ ᱤᱧᱫᱚ ᱵᱟᱯᱞᱟ ᱚᱲᱟᱜ ᱪᱟᱞᱟᱜ ᱫᱚ ᱟᱹᱰᱤ ᱜᱟᱱ ᱜᱤᱧ ᱨᱟᱹᱥᱠᱟᱹᱜᱼᱟ ᱚᱱᱟᱜᱮ ᱟᱨ ᱡᱚᱛᱚ ᱢᱟᱞᱮ ᱨᱟᱹᱥᱠᱟᱹ ᱠᱮᱫ ᱞᱮ ᱟᱫᱚ ᱡᱚᱠᱷᱚᱱ ᱢᱩᱪᱟᱹᱫ ᱨᱮᱞᱮ ᱦᱤᱡᱩᱜ ᱟᱞᱮ ᱛᱚᱠᱷᱚᱱ ᱫᱚ ᱵᱷᱚᱡᱽ ᱫᱟᱠᱟ ᱡᱚᱢ ᱠᱟᱛᱮᱫ ᱜᱮᱞᱮ ᱦᱤᱡᱩᱜᱼᱟ ᱢᱟᱱᱮ ᱡᱚᱛᱚ ᱡᱟᱭᱜᱟ ᱨᱮᱫᱚ ᱵᱟᱞᱮ ᱡᱚᱢᱟ ᱢᱟᱱᱮ ᱚᱠᱟ ᱴᱷᱮᱱ ᱠᱚ ᱞᱟᱹᱭ ᱠᱟᱜᱼᱟ ᱚᱸᱰᱮ ᱫᱚ ᱵᱷᱚᱡᱽ ᱫᱟᱠᱟ ᱫᱚᱞᱮ ᱡᱚᱢ ᱜᱮᱭᱟ